ᱛᱮᱦᱮᱧ ᱟᱵᱚᱣᱟᱜ ᱵᱞᱚᱠ ᱨᱮ ᱡᱟᱦᱟᱸ ᱡᱮ ᱡᱟᱦᱟᱸ ᱛᱤᱱᱟᱹᱜ ᱜᱮ ᱟᱨᱡᱟᱣ ᱠᱟᱛᱮᱫ ᱵᱚᱱ ᱧᱟᱢᱮᱫᱼᱟ ᱛᱮᱦᱮᱧ ᱯᱨᱚᱛᱷᱚᱢᱚᱛᱚ ᱫᱚ ᱱᱚᱜᱼᱚᱭ ᱡᱮ ᱞᱩᱜᱽᱲᱤᱡ ᱞᱟᱯᱚᱜ ᱵᱚᱱ ᱦᱟᱛᱟᱣᱮᱫᱼᱟ ᱚᱱᱟ ᱥᱟᱶᱼᱥᱟᱶᱛᱮ ᱡᱮᱢᱚᱱ ᱱᱚᱜᱼᱚᱭ ᱰᱚᱨᱟ ᱢᱩᱨᱮ ᱯᱷᱩᱞᱤ ᱯᱟᱜᱽᱨᱟ ᱚᱱᱟ ᱠᱚᱦᱚᱸ ᱟᱵᱚᱣᱟᱜ ᱥᱟᱯᱟᱵ ᱠᱟᱱᱟ ᱛᱮᱦᱮᱧ ᱦᱚᱨᱛᱮᱢ ᱪᱟᱞᱟᱜᱼᱟ ᱴᱷᱮᱸᱜᱟ ᱦᱚᱸ ᱫᱚᱨᱠᱟᱨ ᱚᱱᱟ ᱥᱟᱶᱛᱮ ᱟᱵᱚᱣᱟᱜ ᱫᱚ ᱟᱜᱼᱥᱟᱨ ᱠᱟᱹᱯᱤ ᱦᱚᱸ ᱫᱚᱨᱠᱟᱨ ᱛᱮᱦᱮᱧ ᱱᱚᱜᱼᱚᱭ ᱡᱮ ᱡᱟᱦᱟᱸᱭ ᱜᱮ ᱟᱵᱚ ᱢᱮᱱᱟᱜ ᱵᱚᱱᱟ ᱱᱚᱜᱼᱚᱭ ᱡᱮ ᱱᱚᱣᱟ ᱵᱷᱤᱛᱤᱨ ᱨᱮ ᱱᱚᱜᱼᱚᱭ ᱡᱮ ᱟᱵᱚᱣᱟᱜ ᱡᱟᱦᱟᱸ ᱛᱤᱱᱟᱹᱜ ᱜᱮ ᱱᱚᱣᱟ ᱵᱞᱚᱠ ᱨᱮᱭᱟᱜ ᱤᱭᱟᱹ ᱢᱮᱱᱟᱜᱼᱟ ᱡᱮᱢᱚᱱ ᱡᱩᱛᱟᱹᱨᱮ ᱪᱟᱯᱚᱞ ᱨᱮ ᱡᱚᱛᱚ ᱟᱵᱚ ᱫᱚ ᱠᱤᱨᱤᱧ ᱵᱷᱚᱨᱥᱟ ᱦᱚᱲ ᱠᱟᱱᱟ ᱵᱚᱱ ᱚᱱᱟ ᱠᱚ ᱤᱫᱤ ᱠᱟᱛᱮᱫ ᱱᱚᱜᱼᱚᱭ ᱟᱵᱚᱣᱟᱜ ᱡᱚᱛᱚᱣᱟᱜ ᱪᱟᱞᱟᱜ ᱠᱟᱱᱟ ᱟᱨ ᱟᱵᱚ ᱱᱚᱣᱟ ᱵᱞᱚᱠ ᱦᱤᱥᱟᱹᱵᱽ ᱛᱮ ᱡᱟᱦᱟᱸ ᱜᱮ ᱟᱵᱚᱣᱟᱜ ᱥᱟᱯᱟᱵ ᱠᱟᱱᱟ ᱚᱱᱟ ᱡᱚᱛᱚ ᱞᱟᱹᱠᱛᱤ ᱡᱤᱱᱤᱥ ᱠᱟᱱᱟ ᱛᱮᱦᱮᱧ ᱚᱠᱛᱚ ᱥᱟᱶᱛᱮ ᱠᱤᱪᱷᱩ ᱜᱟᱱ ᱱᱚᱝᱠᱟᱱ ᱱᱚᱝᱠᱟᱱ ᱥᱟᱢᱟᱱ ᱦᱚᱸ ᱢᱮᱱᱟᱜ ᱛᱟᱵᱚᱱᱟ ᱡᱮᱢᱚᱱ ᱵᱚᱞᱞᱚᱢ ᱦᱚᱸ ᱫᱚᱨᱠᱟᱨᱚᱜᱼᱟ ᱥᱚᱢᱚᱭ ᱨᱮ ᱱᱚᱜᱼᱚᱭ ᱟᱵᱚ ᱫᱚ ᱢᱟᱲᱟᱝ ᱫᱚ ᱱᱚᱜᱼᱚᱭ ᱞᱩᱜᱽᱲᱤᱡ ᱠᱚᱦᱚᱸ ᱵᱚᱱ ᱛᱟᱠᱚᱭ ᱛᱟᱦᱮᱸᱫᱼᱟ ᱱᱚᱜᱼᱚᱭ ᱞᱩᱢᱟᱹᱝ ᱞᱩᱜᱽᱲᱤᱡ ᱦᱚᱸᱵᱚᱱ ᱵᱮᱱᱟᱣ ᱛᱟᱦᱮᱸᱫᱼᱟ ᱛᱚᱵᱮ ᱦᱳᱭ ᱱᱚᱣᱟ ᱠᱚ ᱤᱫᱤ ᱠᱟᱛᱮᱫ ᱛᱮᱦᱮᱧ ᱟᱵᱚᱣᱟᱜ ᱡᱟᱦᱟᱸᱜᱮ ᱡᱟᱦᱟᱸ ᱛᱤᱱᱟᱹᱜ ᱢᱮᱱᱟᱜ ᱛᱟᱵᱚᱱᱟ ᱱᱚᱣᱟᱫᱚ ᱡᱚᱛᱚ ᱞᱟᱹᱠᱛᱤ ᱡᱤᱱᱤᱥ ᱠᱟᱱᱟ ᱟᱨ ᱱᱚᱜᱼᱚᱭ ᱡᱮ ᱟᱵᱚ ᱫᱚ ᱞᱩᱢᱟᱹᱝ ᱞᱟᱲᱟ ᱠᱟᱛᱮᱫ ᱦᱚᱸ ᱢᱮᱱᱟᱜ ᱵᱚᱱᱟ ᱟᱨ ᱚᱱᱟ ᱠᱷᱚᱱ ᱦᱚᱸᱵᱚᱱ ᱟᱨᱡᱟᱣ ᱠᱟᱫᱼᱟ ᱛᱮᱦᱮᱧ ᱱᱚᱜᱼᱚᱭ ᱞᱟᱹᱦᱤ ᱦᱚᱸᱵᱚᱱ ᱤᱭᱟᱹ ᱠᱚᱛᱮ ᱟᱲᱟ ᱠᱚᱛᱮ ᱛᱚᱵᱮ ᱚᱱᱟ ᱠᱚ ᱡᱤᱱᱤᱥ ᱟᱵᱚᱣᱟᱜ ᱥᱟᱱᱟᱢ ᱱᱤᱛᱚᱜ ᱦᱚᱭᱛᱚ ᱵᱟᱹᱭᱼᱵᱟᱹᱭᱛᱮ ᱢᱩᱪᱟᱹᱫᱚᱜ ᱠᱟᱱᱟ ᱛᱚᱵᱮ ᱦᱚᱭᱛᱳ ᱚᱱᱟ ᱠᱚ ᱞᱟᱹᱠᱛᱤ ᱠᱟᱱ ᱛᱟᱵᱚᱱᱟ ᱚᱱᱟ ᱥᱟᱶᱛᱮ ᱱᱤᱛᱚᱜ ᱟᱹᱰᱤᱜᱟᱱ ᱡᱤᱱᱤᱥ ᱟᱵᱚ ᱦᱚᱭᱛᱚ ᱵᱟᱵᱚᱱ ᱵᱮᱵᱚᱦᱟᱨ ᱫᱟᱲᱮᱭᱟᱜ ᱠᱟᱱᱟ ᱟᱹᱰᱤ ᱟᱹᱰᱤ ᱡᱤᱱᱤᱥ ᱢᱩᱪᱟᱹᱫ ᱤᱫᱤᱭᱟᱠᱟᱱᱟ ᱛᱮᱦᱮᱧ ᱰᱟᱹᱝᱨᱤ ᱠᱟᱲᱟ ᱢᱤᱦᱩ ᱢᱮᱨᱚᱢ ᱡᱚᱛᱚᱜᱮ ᱠᱤᱨᱤᱧ ᱟᱹᱠᱷᱨᱤᱧ ᱚᱱᱮ ᱢᱮᱱᱟᱜ ᱜᱮᱛᱟ ᱵᱚᱱᱟ ᱚᱱᱟ ᱠᱚᱦᱚᱸ ᱱᱤᱛᱚᱜ ᱫᱚ ᱪᱟᱵᱟ ᱤᱫᱤ ᱟᱠᱟᱱᱟ ᱟᱵᱚᱣᱟᱜ ᱡᱟᱦᱟᱸ ᱛᱤᱱᱟᱹᱜ ᱜᱮ ᱥᱟᱱᱟᱢ ᱡᱤᱱᱤᱥ ᱢᱟᱱᱮ ᱱᱤᱛᱚᱜ ᱫᱚ ᱵᱟᱹᱭᱼᱵᱟᱹᱭᱛᱮ ᱢᱩᱪᱟᱹᱫ ᱤᱫᱤᱭᱟᱠᱟᱱᱟ ᱚᱱᱟ ᱠᱚ ᱤᱫᱤ ᱠᱟᱛᱮᱫ ᱜᱮ ᱟᱵᱚ ᱟᱹᱰᱤ ᱢᱟᱱᱮ ᱞᱟᱛᱟᱨ ᱥᱮᱫ ᱵᱚᱱ ᱦᱮᱡ ᱤᱫᱤᱭᱟᱠᱟᱱᱟ ᱛᱮᱦᱮᱧ ᱚᱱᱠᱟ ᱟᱞᱚ ᱵᱚᱱ ᱩᱭᱦᱟᱹᱨ ᱢᱟ ᱛᱮᱦᱮᱧ ᱢᱟᱲᱟᱝ ᱥᱮᱫ ᱪᱤᱠᱟᱹ ᱵᱚᱱ ᱵᱟᱲᱦᱟᱜᱼᱟ ᱚᱱᱟ ᱩᱭᱦᱟᱹᱨ ᱠᱟᱛᱮᱫ ᱵᱚᱱ ᱛᱟᱦᱮᱱ ᱢᱟ ᱛᱮᱦᱮᱧ ᱪᱤᱠᱟᱹᱛᱮ ᱟᱵᱚ ᱦᱚᱲ ᱞᱮᱠᱟ ᱵᱟᱵᱚᱱ ᱧᱮᱞᱚᱜᱼᱟ ᱛᱮᱦᱮᱧ ᱟᱵᱚᱣᱟᱜ ᱦᱚᱸ ᱦᱚᱨ ᱫᱤᱥᱟᱹ ᱢᱮᱱᱟᱜ ᱜᱮᱭᱟ ᱠᱚᱨᱟᱣ ᱫᱟᱲᱮᱭᱟᱜ ᱜᱮᱭᱟ ᱟᱵᱚ ᱦᱚᱸᱵᱚᱱ ᱦᱚᱲ ᱠᱟᱱ ᱜᱮᱭᱟ ᱟᱵᱚᱣᱟᱜ ᱦᱚᱸ ᱢᱤᱫᱴᱤᱡ ᱫᱟᱲᱮ ᱢᱮᱱᱟᱜᱼᱟ ᱛᱮᱦᱮᱧ ᱱᱚᱜᱼᱚᱭ ᱡᱮ ᱟᱹᱛᱩ ᱚᱲᱟᱜ ᱨᱮ ᱡᱟᱦᱟᱸ ᱜᱮ ᱠᱟᱢ ᱠᱟᱡᱽ ᱦᱩᱭᱩᱜ ᱠᱟᱱᱟ ᱚᱱᱟ ᱦᱚᱸ ᱢᱤᱫᱴᱤᱡ ᱟᱹᱰᱤ ᱢᱟᱨᱟᱝ ᱡᱤᱱᱤᱥ ᱠᱟᱱᱟ ᱡᱚᱛᱚ ᱡᱤᱱᱤᱥ ᱜᱮ ᱢᱤᱫᱴᱤᱡ ᱞᱟᱹᱠᱛᱤ ᱤᱫᱤ ᱠᱟᱛᱮᱫ ᱜᱮ ᱟᱵᱚᱣᱟᱜ ᱫᱚ ᱡᱚᱛᱚ ᱱᱤᱦᱟᱹᱛ ᱠᱟᱱᱟ ᱟᱨ ᱱᱚᱣᱟ ᱠᱚᱜᱮ ᱟᱹᱰᱤ ᱢᱟᱨᱟᱝ ᱡᱤᱱᱤᱥ ᱠᱟᱱᱟ